ᱦᱮᱞᱳ ᱟᱹᱞᱤᱧ ᱞᱤᱧ ᱦᱮᱡ ᱠᱟᱱᱟ ᱚᱱᱟ ᱠᱩᱪᱤᱭᱟᱹ ᱯᱟᱨᱠᱷᱟᱱ ᱥᱮᱫ ᱠᱷᱚᱱ ᱟᱹᱞᱤᱧ ᱫᱚ ᱫᱟᱬᱟᱱ ᱢᱚᱫᱽᱫᱷᱮ ᱞᱤᱧ ᱦᱮᱡ ᱠᱟᱱᱟ ᱦᱮᱸ ᱥᱮ ᱦᱮᱸ ᱛᱳ ᱟᱹᱞᱤᱧ ᱠᱷᱚᱵᱚᱨ ᱞᱤᱧ ᱟᱸᱡᱚᱢ ᱠᱮᱫᱟ ᱡᱮ ᱱᱚᱛᱮ ᱨᱮ ᱢᱤᱫᱴᱟᱱ ᱜᱟᱭᱰᱟᱨ ᱢᱮᱱᱟᱭᱟ ᱦᱮᱸ ᱥᱮ ᱛᱳ ᱩᱱᱤ ᱜᱟᱭᱰᱟᱨ ᱫᱚ ᱟᱹᱵᱤᱱ ᱠᱟᱱ ᱜᱮᱭᱟᱵᱮᱱ ᱥᱮ ᱛᱳ ᱟᱹᱞᱤᱧ ᱪᱟᱱᱰᱮᱞ ᱰᱮᱢ ᱫᱟᱬᱟ ᱥᱟᱱᱟ ᱟᱠᱟᱫ ᱞᱤᱧᱟᱹ ᱛᱳ ᱱᱚᱣᱟ ᱠᱚᱨᱮᱱᱟᱜ ᱚᱸᱰᱮ ᱪᱮᱫ ᱵᱮᱵᱚᱥᱛᱷᱟ ᱠᱚ ᱢᱮᱱᱟᱜᱼᱟ ᱵᱟᱹᱱᱩᱜᱼᱟ ᱚᱱᱟ ᱠᱟᱹᱴᱤᱡ ᱚᱱᱮ ᱵᱮᱱ ᱞᱟᱹᱭ ᱫᱟᱲᱮ ᱟᱹᱞᱤᱧ ᱠᱷᱟᱱ ᱡᱩᱛᱩᱜᱼᱟ ᱦᱩᱱᱟᱹᱝ ᱚᱻ ᱦᱮᱸ ᱦᱳᱭ ᱧᱤᱫᱟᱹ ᱛᱟᱦᱮᱱ ᱞᱟᱹᱜᱤᱫ ᱥᱩᱵᱤᱥᱛᱟ ᱢᱮᱱᱟᱜ ᱟᱥᱮ ᱟᱱᱟ ᱡᱟᱱᱟ ᱜᱟᱹᱰᱤ ᱠᱚᱨᱮᱱᱟᱜ ᱥᱩᱵᱤᱫᱷᱟ ᱠᱚ ᱚᱻ ᱤᱭᱟᱹ ᱨᱮᱭᱟᱜ ᱜᱮ ᱴᱟᱨᱜᱮᱴ ᱢᱮᱱᱟᱜ ᱛᱟᱹᱞᱤᱧ ᱟᱨ ᱚᱱᱟ ᱥᱩᱨ ᱠᱚᱨᱮ ᱟᱨ ᱪᱟᱱᱰᱤᱞ ᱵᱟᱫ ᱠᱟᱛᱮᱫ ᱟᱨᱚ ᱡᱟᱦᱟᱱᱟᱜ ᱟᱫᱚ ᱚᱱᱟ ᱠᱚᱨᱮ ᱦᱚᱸ ᱛᱟᱦᱮᱱ ᱠᱚᱨᱮᱱᱟᱜ ᱥᱩᱵᱤᱫᱷᱟ ᱠᱚ ᱪᱮᱫ ᱞᱮᱠᱟ ᱢᱮᱱᱟᱜ ᱟᱥᱮ ᱵᱟᱹᱱᱩᱜᱼᱟ ᱦᱟᱸᱜ ᱨᱮᱱᱴ ᱠᱚᱨᱮ ᱜᱮ ᱨᱮᱱᱴ ᱠᱚᱨᱮ ᱜᱮ ᱪᱮᱫ ᱞᱮᱠᱟ ᱯᱩᱭᱥᱟᱹ ᱠᱚᱠᱚ ᱦᱟᱛᱟᱣᱟ ᱮᱸᱰᱮᱠᱷᱟᱱ ᱢᱟ ᱱᱟᱯᱟᱭ ᱜᱮᱭᱟ ᱛᱳ ᱟᱹᱵᱤᱱ ᱯᱷᱤᱨᱤ ᱢᱮᱱᱟᱜ ᱵᱤᱱᱟ ᱥᱮ ᱵᱟᱝᱜᱮ ᱦᱩᱱᱟᱹᱝ ᱟᱹᱞᱤᱧ ᱨᱳᱵ ᱵᱟᱨ ᱱᱚᱸᱰᱮᱞᱤᱧ ᱥᱮᱴᱮᱨᱚᱜᱼᱟ ᱴᱟᱴᱟ ᱦᱮᱸ ᱦᱮᱸ ᱚᱱᱟ ᱦᱚᱸ ᱜᱟᱱᱚᱜ ᱜᱮᱭᱟ ᱦᱳᱭ ᱨᱳᱵᱤᱵᱟᱨ ᱥᱮᱛᱟ ᱨᱮ ᱟᱹᱞᱤᱧ ᱴᱟᱴᱟ ᱞᱤᱧ ᱥᱮᱴᱮᱨᱚᱜᱼᱟ ᱦᱳᱭ ᱜᱟᱱᱚᱜ ᱜᱮᱭᱟ ᱚᱱᱮ ᱚᱱᱟᱜᱮ ᱵᱟᱲᱟᱭ ᱥᱟᱱᱟᱭᱮᱫᱞᱤᱧ ᱛᱟᱦᱮᱸᱫ ᱥᱩᱵᱤᱫᱷᱟ ᱠᱚ ᱪᱮᱫ ᱞᱮᱠᱟ ᱢᱮᱱᱟᱜᱼᱟ ᱵᱟᱹᱱᱩᱜᱼᱟ ᱚ ᱦᱮᱸ ᱟᱪᱪᱷᱟ ᱴᱷᱤᱠ ᱜᱮᱭᱟ ᱢᱟ ᱛᱟᱦᱚᱞᱮ ᱟᱹᱞᱤᱧ ᱨᱳᱵᱤᱵᱟᱨ ᱴᱟᱴᱟ ᱥᱮᱴᱮᱨ ᱠᱟᱛᱮᱫ ᱞᱤᱧ ᱯᱷᱳᱱ ᱟᱵᱮᱱᱟ ᱴᱷᱤᱠ ᱜᱮᱭᱟ ᱢᱟ ᱛᱟᱦᱚᱞᱮ ᱦᱮᱸ